ᱱᱮᱛᱟᱨ ᱫᱚ ᱫᱤᱱ ᱠᱮ ᱫᱤᱱ ᱡᱤᱱᱤᱥ ᱨᱮᱭᱟᱜ ᱫᱟᱢ ᱦᱚᱸ ᱵᱟᱲᱛᱤᱜ ᱠᱟᱱᱟ ᱡᱟᱦᱟᱸᱛᱮ ᱩᱛᱩ ᱵᱩᱞᱩᱝ ᱠᱤᱪᱨᱤᱡ ᱠᱷᱟᱹᱰᱣᱟᱹᱜ ᱡᱚᱛᱚ ᱨᱮᱭᱟᱜ ᱫᱟᱢ ᱜᱮ ᱟᱹᱰᱤ ᱟᱸᱴ ᱰᱷᱮᱨᱚᱜ ᱠᱟᱱᱟ ᱡᱟᱦᱟᱸᱞᱮᱠᱟᱛᱮᱢ ᱟᱹᱰᱤ ᱥᱚᱢᱚᱥᱥᱟ ᱜᱮ ᱦᱩᱭᱩᱜ ᱠᱟᱱᱟ ᱟᱨ ᱡᱟᱦᱟᱸ ᱚᱱᱞᱟᱭᱤᱱ ᱵᱮᱵᱚᱥᱛᱟ ᱢᱮᱱᱟᱜᱼᱟ ᱚᱱᱟ ᱦᱚᱸ ᱢᱤᱫ ᱯᱚᱠᱠᱷᱮ ᱫᱚ ᱡᱟᱦᱟᱸᱭ ᱢᱳᱵᱟᱭᱤᱞ ᱢᱟᱫᱽᱫᱷᱚᱢ ᱠᱷᱚᱡ ᱜᱮ ᱚᱲᱟᱜ ᱠᱷᱚᱱ ᱜᱮᱠᱚ ᱚᱰᱟᱨ ᱫᱟᱲᱮᱭᱟᱜᱼᱟ ᱡᱟᱦᱟᱸᱛᱮ ᱚᱰᱟᱨ ᱠᱟᱛᱮ ᱡᱟᱦᱟᱸᱛᱤᱱ ᱥᱩᱢᱟᱹᱭ ᱜᱮ ᱢᱟᱱᱮ ᱢᱟᱱᱮᱭ ᱚᱰᱟᱨ ᱫᱟᱲᱮᱭᱟᱜᱼᱟ ᱟᱭᱟᱜ ᱠᱩᱥᱤ ᱞᱮᱠᱟ ᱟᱨ ᱚᱰᱟᱨ ᱠᱟᱛᱮ ᱟᱨ ᱚᱱᱟ ᱟᱭᱟᱜ ᱯᱨᱚᱭᱳᱡᱚᱱᱤᱭᱚ ᱡᱤᱱᱤᱥᱮ ᱧᱟᱢ ᱫᱟᱲᱮᱭᱟᱜᱼᱟ ᱛᱚᱵᱮ ᱫᱚ ᱚᱠᱟ ᱥᱚᱢᱚᱭ ᱫᱚ ᱢᱟᱱᱮ ᱚᱰᱟᱨ ᱠᱟᱛᱮ ᱦᱚᱸ ᱡᱟᱦᱟᱸ ᱡᱤᱱᱤᱥᱮᱢ ᱠᱩᱥᱤᱭᱟᱜᱼᱟ ᱚᱱᱟ ᱡᱤᱱᱤᱥ ᱫᱚ ᱵᱟᱠᱚ ᱠᱩᱞᱟ ᱡᱟᱦᱟᱸ ᱫᱚ ᱴᱷᱚᱠᱵᱟᱡᱤ ᱞᱮᱠᱟ ᱠᱚ ᱠᱚᱨᱟᱣ ᱜᱮᱭᱟ ᱠᱤᱪᱷᱩᱼᱠᱤᱪᱷᱩ ᱦᱚᱲ ᱠᱚ ᱛᱟᱦᱮᱱ ᱜᱮᱭᱟ ᱡᱷᱚᱛᱚ ᱦᱚᱲ ᱫᱚ ᱵᱟᱠᱚ ᱛᱟᱦᱮᱸᱱᱟᱛᱚ